ᱯᱷᱤᱞᱴᱟᱨ ᱫᱟᱜ ᱥᱮ ᱯᱷᱟᱨᱪᱟ ᱫᱟᱜ ᱧᱩ ᱫᱚ ᱟᱹᱰᱤᱜᱮ ᱞᱟᱹᱠᱛᱤ ᱠᱟᱱ ᱛᱟᱵᱳᱱᱟ ᱟᱵᱚ ᱢᱟᱱᱣᱟ ᱠᱩᱧ ᱰᱟᱹᱰᱤ ᱨᱮᱭᱟᱜ ᱫᱟᱜ ᱜᱮᱵᱚᱱ ᱧᱩᱭᱟ ᱚᱱᱟ ᱠᱩᱧ ᱰᱟᱹᱰᱤ ᱫᱟᱜ ᱨᱮᱢᱟ ᱫᱷᱤᱨᱤ ᱵᱟᱞᱤ ᱠᱚ ᱢᱮᱥᱟ ᱛᱟᱦᱮᱱᱟ ᱚᱱᱟ ᱫᱷᱤᱨᱤ ᱵᱟᱞᱤ ᱠᱚ ᱫᱟᱜ ᱨᱮ ᱵᱚᱞᱚ ᱞᱮᱠᱷᱟᱱ ᱱᱟᱱᱟ ᱦᱩᱱᱟᱹᱨ ᱟᱡᱟᱨ ᱠᱚ ᱛᱮᱭᱟᱨᱚᱜᱼᱟ ᱡᱟᱦᱟᱸ ᱛᱮ ᱱᱚᱣᱟ ᱟᱡᱟᱨ ᱠᱚ ᱟᱞᱚ ᱦᱩᱭᱩᱜ ᱢᱟ ᱚᱱᱟ ᱞᱟᱹᱜᱤᱫ ᱛᱮ ᱦᱟᱥᱟ ᱨᱮᱭᱟ ᱠᱟᱸᱰᱟᱨᱮ ᱫᱟᱜ ᱟᱹᱜᱩ ᱡᱤᱨᱟᱹᱣ ᱠᱟᱛᱮᱜ ᱟᱫᱷᱟ ᱵᱟᱠᱷᱟᱱ ᱢᱤᱫ ᱜᱷᱚᱱᱴᱟ ᱜᱟᱱ ᱵᱚᱱ ᱟᱹᱜᱩ ᱡᱤᱨᱟᱹᱣ ᱠᱟᱜᱼᱟ ᱟᱨ ᱚᱱᱟ ᱡᱤᱨᱟᱹᱣ ᱫᱟᱜ ᱨᱮ ᱡᱟᱦᱟᱸ ᱛᱟᱹᱯᱩᱜ ᱛᱟᱦᱮᱱ ᱫᱚ ᱫᱷᱤᱨᱤ ᱵᱟᱞᱤ ᱠᱚ ᱚᱱᱟᱠᱚ ᱵᱟᱝ ᱧᱩ ᱠᱟᱛᱮᱜ ᱡᱟᱦᱟᱸ ᱯᱷᱤᱞᱴᱟᱨ ᱟᱠᱟᱱ ᱥᱮ ᱡᱟᱦᱟᱸ ᱪᱮᱛᱟᱱᱨᱮ ᱢᱮᱱᱟᱜ ᱚᱱᱟ ᱫᱟᱜ ᱵᱚᱱ ᱧᱩ ᱞᱮᱠᱷᱟᱱᱜᱮ ᱦᱚᱲᱢᱚᱨᱮ ᱪᱮᱫ ᱞᱮᱠᱟᱱ ᱟᱡᱟᱨ ᱦᱚᱸ ᱵᱟᱭ ᱥᱮᱴᱮᱨ ᱫᱟᱲᱮᱭᱟᱜᱼᱟ